ᱤᱧ ᱦᱚᱭᱟᱴᱥᱮᱯ ᱯᱷᱞᱤᱯᱠᱟᱨᱴ ᱯᱷᱳᱱᱯᱮ ᱟᱨ ᱦᱚᱸ ᱟᱭᱢᱟ ᱮᱯᱥ ᱤᱧ ᱵᱮᱵᱚᱦᱟᱨᱟ ᱡᱮᱢᱚᱱ ᱦᱚᱭᱟᱴ ᱮᱯ ᱛᱮᱫᱚ ᱡᱟᱸᱦᱟᱱᱟᱜ ᱠᱷᱚᱵᱚᱨ ᱚᱞ ᱠᱟᱛᱮᱡ ᱠᱤᱝᱵᱟ ᱢᱚᱪᱟᱛᱮ ᱨᱚᱲ ᱠᱟᱛᱮᱡ ᱤᱧ ᱠᱳᱞᱟ ᱟ ᱯᱷᱚᱱ ᱯᱮ ᱛᱮ ᱯᱷᱚᱱ ᱯᱮ ᱛᱮᱫᱚ ᱯᱚᱭᱥᱟ ᱠᱩᱭ ᱞᱮᱱᱫᱮᱱᱟ ᱟ ᱯᱷᱞᱤᱯᱠᱟᱨᱴ ᱛᱮᱫᱚ ᱡᱟᱸᱦᱟᱱᱟᱜ ᱮᱸᱫ ᱡᱟᱸᱦᱟᱱᱟᱜ ᱡᱤᱱᱤᱥ ᱠᱤᱨᱤᱧ ᱞᱟᱹᱜᱤᱫ ᱤᱧ ᱵᱮᱣᱦᱟᱨᱟ